ᱦᱮᱸ ᱪᱮᱫᱟᱜ ᱵᱟᱝ ᱦᱮᱸ ᱡᱮᱢᱚᱱ ᱱᱚᱜᱼᱚᱭ ᱵᱷᱤᱰᱤᱭᱳ ᱛᱟᱞᱟᱛᱮ ᱥᱮ ᱠᱷᱚᱵᱚᱨ ᱛᱟᱞᱟᱛᱮ ᱥᱟᱱᱟᱢ ᱫᱤᱥᱚᱢ ᱠᱚᱨᱮ ᱧᱮᱞᱟᱠᱟᱱᱟ ᱥᱮ ᱵᱟᱡᱟᱨ ᱠᱚᱨᱮ ᱟᱛᱳᱴᱚᱞᱟ ᱠᱚᱨᱮ ᱦᱚᱸ ᱚᱱᱟ ᱠᱷᱚᱵᱚᱨ ᱟᱸᱡᱚᱢᱟᱠᱟᱱᱟ ᱱᱟᱱᱟᱦᱩᱱᱟᱹᱨ ᱟᱱᱟᱴ ᱠᱚ ᱥᱮ ᱧᱮᱞᱟᱠᱟᱱᱟ ᱠᱷᱚᱵᱚᱨ ᱠᱚ ᱵᱷᱤᱰᱤᱭᱳ ᱛᱟᱞᱟᱛᱮ ᱡᱟᱦᱟᱱᱟᱜ ᱛᱚ ᱢᱤᱰᱤᱭᱟ ᱛᱟᱞᱟ ᱚᱱᱮ ᱦᱚᱲ ᱮᱠᱥᱤᱰᱮᱱᱴ ᱠᱚ ᱡᱮᱢᱚᱱ ᱱᱚᱛᱮ ᱚᱠᱚᱭ ᱢᱟᱱᱮ ᱢᱤᱫᱴᱟᱝ ᱯᱩᱱᱼᱢᱚᱬᱮ ᱦᱚᱲᱛᱮ ᱚᱱᱮ ᱟᱸᱡᱚᱢᱮᱱᱟ ᱠᱩᱸᱵᱽᱲᱩ ᱵᱮᱝᱠ ᱠᱚ ᱠᱩᱸᱵᱽᱲᱩ ᱠᱮᱫᱟ ᱥᱮ ᱜᱟᱲᱤ ᱜᱟᱲᱤ ᱵᱟᱡᱟᱨ ᱨᱮ ᱨᱳᱰ ᱨᱮ ᱦᱚᱭᱛᱚ ᱛᱚᱯᱟ ᱠᱮᱫ ᱠᱤᱱᱟ ᱚᱱᱠᱟ ᱠᱷᱚᱵᱚᱨ ᱵᱷᱤᱰᱤᱭᱳ ᱛᱟᱞᱟᱛᱮ ᱟᱸᱡᱚᱢᱚᱜᱼᱟ ᱛᱚ ᱟᱨ ᱮᱢᱚᱱ ᱦᱚᱸ ᱢᱮᱱᱟᱜᱼᱟ ᱡᱟᱦᱟᱸ ᱮᱢᱚᱱ ᱠᱷᱚᱵᱚᱨ ᱦᱚᱸ ᱢᱟᱱᱮ ᱚᱱᱠᱟᱱᱟᱜ ᱢᱮᱱᱟᱜᱼᱟ ᱡᱮ ᱡᱟᱦᱟᱸ ᱫᱚ ᱵᱟᱝ ᱟᱸᱡᱚᱢᱚᱜᱼᱟ ᱡᱮᱢᱚᱱ ᱦᱚᱭᱛᱳ ᱦᱚᱴᱟᱛ ᱟᱹᱛᱩ ᱴᱚᱞᱟ ᱨᱮ ᱚᱱᱠᱟ ᱦᱚᱭᱛᱳ ᱢᱤᱫᱴᱟᱝ ᱦᱚᱴᱟᱛ ᱜᱮ ᱡᱟᱦᱟᱱᱟᱜ ᱦᱚᱭᱛᱚ ᱚᱱᱩᱥᱴᱷᱟᱱ ᱨᱮ ᱵᱤᱦᱟᱹ ᱵᱟᱯᱞᱟ ᱵᱟ ᱟᱹᱛᱩ ᱚᱲᱟᱜ ᱠᱚᱨᱮ ᱪᱮᱫᱞᱮᱠᱟ ᱡᱟᱦᱟᱸ ᱢᱤᱫᱴᱟᱝ ᱛᱟᱦᱮᱱᱟ ᱥᱮ ᱥᱚᱝᱥᱟᱨ ᱠᱚᱨᱮ ᱦᱚᱴᱟᱛ ᱜᱮ ᱦᱚᱭᱛᱳ ᱵᱟᱨ ᱦᱚᱲ ᱠᱤᱱ ᱠᱷᱟᱹᱯᱟᱹᱨᱤᱭᱱᱟ ᱚᱱᱠᱟᱱ ᱦᱚᱭᱛᱳ ᱚᱱᱠᱟᱱ ᱚᱠᱛᱚ ᱨᱮᱛᱚ ᱢᱤᱰᱤᱭᱟ ᱦᱚᱸ ᱵᱟᱭ ᱥᱮᱴᱮᱨ ᱫᱟᱲᱮᱭᱟᱜᱼᱟ ᱢᱟᱱᱮ ᱚᱱᱠᱟᱱ ᱠᱷᱚᱵᱚᱨ ᱠᱚᱫᱚ ᱦᱚᱭᱛᱚ ᱵᱟᱝ ᱧᱟᱢᱚᱜᱼᱟ ᱟᱨᱠᱤ ᱦᱩᱸ ᱟᱨ ᱦᱚᱭᱛᱳ

ᱚᱱᱮ ᱧᱟᱢᱫᱚ ᱚᱱᱮ ᱚᱱᱠᱟᱱ ᱠᱷᱚᱵᱚᱨ ᱟᱨᱠᱤ